ᱟᱞᱮᱭᱟᱜ ᱴᱚᱴᱷᱟ ᱡᱷᱟᱲᱠᱷᱚᱸᱰ ᱯᱚᱱᱚᱛ ᱫᱤᱥᱚᱢ ᱨᱮᱫᱚ ᱟᱹᱰᱤ ᱜᱟᱱ ᱥᱟᱢᱟᱱ ᱵᱮᱱᱟᱣᱚᱜᱼᱟ ᱫᱟᱨᱮ ᱛᱮᱫᱚ ᱜᱟᱸᱰᱚ ᱯᱟᱨᱠᱚᱢ ᱪᱮᱭᱟᱨ ᱴᱮᱵᱩᱞ ᱚᱱᱟ ᱠᱚᱠᱚ ᱵᱮᱱᱟᱣᱟ ᱟᱨ ᱠᱷᱟᱹᱧᱪᱤ ᱦᱟᱴᱟᱜ ᱚᱱᱟ ᱠᱚᱦᱚᱸ ᱠᱚ ᱵᱮᱱᱟᱣᱟ ᱟᱨ ᱩᱱ ᱛᱮᱫᱚ ᱥᱟᱡᱟᱣ ᱥᱟᱢᱟᱱ ᱠᱚᱦᱚᱸ ᱠᱚ ᱵᱮᱱᱟᱣᱟ ᱫᱩᱣᱟᱹᱨ ᱨᱮᱱᱟᱜ ᱥᱟᱢᱟᱱ ᱥᱟᱡᱟᱣ ᱨᱮᱱᱟᱜ ᱥᱟᱢᱟᱱ ᱚᱱᱟ ᱠᱚᱦᱚᱸ ᱠᱚ ᱵᱮᱱᱟᱣᱟ